ᱟᱞᱮ ᱱᱚᱣᱟ ᱜᱷᱟᱴᱥᱤᱞᱟ ᱥᱚᱦᱚᱨ ᱵᱟᱡᱟᱨ ᱨᱮ ᱢᱤᱫᱴᱟᱱ ᱟᱹᱰᱤ ᱢᱟᱲᱟᱝ ᱛᱮᱭᱟᱜ ᱪᱤᱛᱨᱚ ᱠᱟᱹᱨᱤ ᱟᱠᱷᱲᱟ ᱢᱮᱱᱟᱜᱼᱟ ᱡᱟᱦᱟᱸ ᱞᱮᱠᱟᱛᱮ ᱚᱸᱰᱮ ᱟᱹᱰᱤ ᱠᱤᱪᱷᱩ ᱠᱚ ᱪᱤᱛᱨᱚ ᱠᱟᱹᱨᱤ ᱠᱚ ᱥᱮᱬᱟ ᱟᱠᱚᱣᱟ ᱟᱨ ᱤᱧᱦᱚᱸ ᱚᱸᱰᱮ ᱥᱮᱱ ᱠᱟᱛᱮᱫ ᱥᱮᱬᱟ ᱟᱠᱟᱫᱟ ᱢᱮᱱᱠᱷᱟᱱ ᱚᱸᱰᱮ ᱟᱹᱰᱤᱧ ᱠᱩᱥᱤᱭᱟᱱᱟ ᱚᱱᱟ ᱪᱤᱛᱨᱚ ᱠᱟᱹᱨᱤ ᱟᱹᱰᱤ ᱠᱤᱪᱷᱩ ᱤᱧ ᱦᱚᱧ ᱥᱮᱬᱟ ᱠᱮᱫᱟ ᱟᱨ ᱟᱹᱰᱤ ᱱᱟᱯᱟᱭ ᱱᱟᱯᱟᱭ ᱪᱤᱛᱨᱚ ᱠᱚ ᱵᱮᱱᱟᱣ ᱠᱟᱫᱟ ᱚᱱᱠᱟᱛᱮ ᱟᱨ ᱚᱱᱟ ᱜᱷᱟᱴᱥᱤᱞᱟ ᱵᱟᱡᱟᱨ ᱥᱚᱦᱚᱨ ᱥᱮᱱ ᱛᱮᱜᱮ ᱥᱮᱱᱚᱜ ᱥᱮᱛᱚᱜ ᱫᱚ ᱠᱤᱪᱷᱩ ᱥᱟᱺᱜᱤᱧ ᱞᱟᱦᱟ ᱨᱮ ᱢᱤᱫᱴᱟᱱ ᱟᱹᱛᱩ ᱢᱮᱱᱟᱜᱼᱟ ᱚᱱᱟ ᱟᱹᱛᱩ ᱥᱚᱲᱚᱠᱛᱮ ᱚᱱᱟ ᱫᱷᱟᱨᱮ ᱫᱷᱟᱨᱮ ᱛᱮ ᱦᱚᱸ ᱚᱲᱟᱜ ᱠᱚ ᱢᱮᱱᱟᱜᱼᱟ ᱚᱱᱟ ᱚᱲᱟᱜ ᱨᱮ ᱟᱹᱰᱤ ᱪᱮᱦᱨᱟ ᱪᱤᱛᱨᱚ ᱠᱚ ᱵᱮᱱᱟᱣ ᱠᱟᱫᱟ ᱠᱚ ᱮᱱᱠᱷᱟᱱ ᱚᱱᱟ ᱪᱤᱛᱨᱚ ᱵᱮᱱᱟᱣ ᱡᱚᱛᱚ ᱠᱚᱜᱮ ᱟᱹᱰᱤ ᱠᱚ ᱠᱩᱥᱤ ᱠᱟᱫᱟ ᱟᱨ ᱟᱹᱰᱤ ᱪᱮᱦᱨᱟ ᱧᱮᱞᱚᱜᱼᱟ ᱤᱧᱦᱚᱸ ᱚᱱᱟ ᱧᱮᱞᱛᱮ ᱤᱧᱟᱹᱜ ᱢᱚᱱᱮ ᱡᱤᱣᱤ ᱠᱚ ᱨᱟᱹᱥᱠᱟᱹᱭᱮᱱᱟ ᱟᱹᱰᱤ ᱱᱟᱯᱟᱭ ᱢᱮᱱᱫᱚ ᱟᱹᱰᱤ ᱱᱟᱯᱟᱭ ᱠᱚ ᱵᱮᱱᱟᱣ ᱟᱠᱟᱫᱟ ᱚᱱᱟ ᱪᱤᱛᱨᱚ ᱠᱟᱹᱨᱤ ᱧᱮᱞᱛᱮ ᱤᱧ ᱦᱚᱸ ᱟᱹᱰᱤ ᱨᱟᱹᱥᱠᱟᱹᱧ ᱵᱩᱡᱷᱟᱹᱣ ᱠᱮᱫᱟ ᱟᱨ ᱚᱱᱟ ᱥᱟᱶᱛᱮ ᱤᱧᱟᱹᱜ ᱢᱚᱱᱮ ᱨᱮ ᱦᱚᱸ ᱱᱚᱣᱟ ᱦᱮᱡᱱᱟ ᱡᱮ ᱤᱧ ᱦᱚᱸ ᱚᱱᱠᱟᱜᱮ ᱟᱨᱚ ᱥᱮᱬᱟ ᱠᱟᱛᱮᱫ ᱤᱧ ᱦᱚᱸ ᱚᱱᱠᱟᱜᱮᱧ ᱤᱧᱟᱹᱜ ᱵᱷᱤᱛ ᱠᱚᱨᱮᱫ ᱦᱚᱧ ᱵᱮᱱᱟᱣ ᱫᱟᱲᱮᱭᱟᱜ ᱢᱟ ᱟᱞᱮ ᱱᱚᱣᱟ ᱠᱚᱨᱮᱱ ᱦᱚᱸ ᱤᱧᱤᱧ ᱥᱮᱬᱟ ᱟᱠᱚᱣᱟ ᱟᱠᱷᱲᱟ ᱵᱮᱱᱟᱣ ᱠᱟᱛᱮᱫ ᱚᱱᱟ ᱪᱤᱛᱨᱚ ᱠᱟᱹᱨᱤ ᱟᱠᱷᱲᱟ ᱵᱮᱱᱟᱣ ᱠᱟᱛᱮᱫ ᱱᱤᱱᱟᱹᱜ ᱜᱮ ᱢᱮᱱ ᱠᱤᱫᱟᱹᱧ ᱟᱨ ᱱᱚᱣᱟᱛᱮ ᱟᱹᱰᱤ ᱢᱚᱡᱤᱧ ᱵᱩᱡᱷᱟᱹᱣ ᱠᱮᱫᱟ